ᱢᱟᱨᱮᱱᱟᱝ ᱠᱮᱢᱮᱨᱟ ᱟᱨ ᱱᱮᱛᱟᱨ ᱰᱤᱡᱤᱴᱮᱞ ᱴᱮᱢᱨᱟ ᱰᱤᱡᱤᱴᱟᱞ ᱡᱟᱢᱟᱱᱟ ᱨᱮᱱᱟᱜ ᱠᱮᱢᱮᱨᱟ ᱨᱮ ᱛᱚᱯᱷᱟᱛ ᱱᱤᱭᱟᱹᱜᱮ ᱢᱮᱱᱟᱜᱼᱟ ᱡᱮ ᱯᱟᱦᱞᱮ ᱫᱚ ᱠᱟᱹᱴᱤᱡ ᱠᱮᱢᱮᱨᱟ ᱛᱟᱦᱮᱱ ᱠᱟᱱ ᱛᱟᱦᱮᱱᱟ ᱚᱱᱟ ᱦᱚᱸ ᱨᱤᱞ ᱯᱮᱨᱮᱡ ᱛᱟᱦᱮᱱᱟ ᱨᱤᱞ ᱯᱮᱨᱮᱡ ᱠᱟᱛᱮ ᱯᱷᱚᱴᱳ ᱠᱚ ᱠᱷᱤᱪᱟᱹᱜ ᱠᱟᱱ ᱛᱟᱦᱮᱱᱟ ᱟᱨ ᱯᱷᱤᱨ ᱵᱟᱡᱟᱨ ᱵᱚ ᱤᱫᱤᱭᱮᱫ ᱛᱟᱦᱮᱱᱟ ᱟᱨ ᱵᱟᱡᱟᱨ ᱠᱷᱚᱱᱟᱜ ᱥᱟᱯᱷᱟ ᱠᱟᱛᱮ ᱵᱚ ᱟᱹᱜᱩᱭᱮᱫ ᱛᱟᱦᱮᱱᱟ ᱛᱚᱵᱮ ᱫᱚ ᱯᱷᱳᱴᱳ ᱵᱚ ᱧᱟᱢᱮᱫ ᱛᱟᱦᱮᱱᱟ ᱟᱨ ᱱᱮᱛᱟᱨ ᱰᱤᱡᱤᱴᱮᱞ ᱡᱟᱢᱟᱱᱟ ᱦᱩᱭ ᱠᱟᱛᱮ ᱱᱮᱛᱟᱨ ᱫᱚ ᱥᱚᱸᱜᱮ ᱥᱚᱸᱜᱮ ᱛᱮᱜᱮ ᱯᱷᱳᱴᱳ ᱵᱚ ᱨᱟᱠᱟᱵ ᱮᱫᱟ ᱟᱨ ᱥᱚᱸᱜᱮ ᱛᱮᱜᱮ ᱵᱚ ᱯᱷᱳᱴᱳ ᱵᱚᱱ ᱧᱮᱞ ᱧᱟᱢᱮᱜᱼᱟ ᱱᱚᱣᱟᱜᱮ ᱯᱟᱦᱞᱮ ᱨᱮᱱᱟᱜ ᱫᱚ ᱱᱤᱛᱚᱜ ᱫᱚ ᱫᱷᱤᱨᱮ ᱫᱷᱤᱨᱮ ᱛᱮ ᱛᱟᱦᱮᱸ ᱤᱫᱤᱜ ᱠᱟᱱᱟ ᱟᱨ ᱱᱤᱛᱳᱜ ᱱᱟᱣᱟ ᱱᱟᱭᱴᱮᱢ ᱦᱤᱡᱩᱜ ᱠᱟᱱᱟ ᱡᱮ ᱱᱤᱛᱳᱜ ᱫᱚ ᱥᱟᱰᱮᱱᱞᱤ ᱢᱚᱛᱞᱚᱵ ᱛᱩᱨᱟᱹᱛ ᱜᱮᱵᱚᱱ ᱧᱮᱞ ᱫᱟᱲᱮᱭᱟᱜᱼᱟ ᱚᱱᱠᱟᱱ ᱪᱤᱡᱽ ᱵᱚ ᱵᱮᱣᱦᱟᱨᱮᱫᱟ ᱟᱨ ᱯᱟᱦᱞᱮ ᱫᱚ ᱚᱱᱠᱟ ᱫᱚ ᱵᱟᱵᱚ ᱫᱟᱲᱮᱜ ᱠᱟᱱ ᱛᱟᱦᱮᱱᱟ ᱥᱚᱦᱚᱨ ᱵᱟᱡᱟᱨ ᱴᱟᱠᱟ ᱯᱚᱭᱥᱟ ᱠᱷᱚᱨᱪᱟ ᱠᱟᱛᱮ ᱥᱮᱱᱚᱜ ᱢᱮ ᱛᱚᱵᱮ ᱡᱟᱭᱠᱮ ᱦᱩᱭᱩᱜ ᱠᱟᱱ ᱛᱟᱦᱮᱱᱟ ᱟᱨ ᱱᱤᱛᱳᱜ ᱫᱚ ᱚᱲᱟᱜ ᱨᱮᱜᱮ ᱟᱹᱜᱩ ᱠᱟᱜ ᱢᱮ ᱟᱨ ᱛᱩᱨᱟᱹᱛ ᱜᱮ ᱠᱷᱤᱪᱟᱹᱣ ᱢᱮ ᱟᱨ ᱴᱟᱠᱟ ᱯᱚᱭᱥᱟ ᱠᱷᱚᱨᱪᱟ ᱠᱟᱛᱮ ᱛᱩᱨᱟᱹᱱ ᱜᱮ ᱡᱟᱨᱩᱲᱟᱛ ᱵᱟᱹᱱᱩᱜᱼᱟ ᱚᱱᱟ ᱫᱚ ᱛᱩᱨᱟᱹᱱᱛ ᱜᱮᱢ ᱧᱮᱞᱟ ᱯᱷᱟᱨᱟᱠ ᱫᱚ ᱤᱱᱟᱹᱜᱮ ᱢᱮᱱᱟᱜᱼᱟ ᱥᱮᱫᱟᱭ ᱨᱮᱱᱟᱜ ᱠᱮᱢᱮᱨᱟ ᱫᱚ ᱠᱟᱹᱴᱤᱡ ᱥᱟᱭᱤᱡ ᱨᱮᱱᱟᱜ ᱛᱟᱦᱮᱱ ᱠᱟᱱ ᱛᱟᱦᱮᱱᱟ ᱟᱨ ᱱᱮᱛᱟᱨ ᱫᱚ ᱢᱟᱨᱟᱝ ᱢᱟᱨᱟᱝ ᱦᱮᱡ ᱟᱠᱟᱱᱟ ᱱᱮᱛᱟᱨ ᱫᱚ ᱵᱷᱤᱰᱭᱳ ᱠᱮᱢᱮᱨᱟ ᱠᱚᱦᱚᱸᱭ ᱦᱮᱡ ᱟᱠᱟᱱᱟ ᱱᱮᱛᱟᱨ ᱥᱟᱫᱤ ᱥᱟᱫᱤ ᱠᱚᱨᱮ ᱠᱚᱭ ᱯᱟᱴᱤ ᱠᱚᱨᱮ ᱭᱟᱛᱚ ᱠᱚᱭ ᱯᱷᱟᱱᱥᱮᱱ ᱛᱟᱦᱮᱱ ᱠᱟᱱᱟ ᱚᱸᱰᱮ ᱠᱚᱦᱚᱸ ᱱᱮᱛᱟᱨ ᱫᱚᱠᱚ ᱤᱫᱤ ᱠᱟᱜ ᱠᱟᱱᱟ ᱱᱚᱣᱟ ᱫᱚ ᱰᱤᱡᱤᱴᱮᱞ ᱠᱟᱱᱟ ᱟᱨ ᱰᱤᱡᱤᱴᱮᱞ ᱫᱚ ᱪᱮᱫ ᱠᱟᱱᱟ ᱪᱮᱫ ᱛᱩᱨᱟᱹᱱᱛ ᱜᱮ ᱦᱩᱭᱩᱜ ᱛᱟᱦᱮᱱᱟ ᱟᱨ ᱢᱟᱨᱮᱭᱟᱜ ᱨᱮᱫᱚ ᱯᱷᱳᱴᱳᱢ ᱠᱷᱤᱪᱟᱹᱣ ᱠᱮᱭᱟ ᱠᱚᱭ ᱯᱨᱚᱜᱨᱟᱢ ᱨᱮᱦᱚᱸ ᱤᱭᱟᱹ ᱛᱚ ᱵᱟᱯᱞᱟ ᱨᱮ ᱤᱭᱟᱹ ᱛᱚ ᱠᱳᱭ ᱯᱨᱳᱜᱨᱟᱢ ᱦᱩᱭᱩᱜ ᱠᱟᱱᱟ ᱚᱱᱟᱨᱮ ᱭᱟ ᱛᱚ ᱡᱟᱦᱟᱱᱟᱜ ᱜᱮ ᱦᱩᱭᱩᱜ ᱠᱟᱱ ᱛᱟᱦᱮᱱᱟ ᱛᱚ ᱚᱱᱟ ᱪᱤᱠᱟᱹᱭᱮᱫ ᱛᱟᱦᱮᱱᱟ ᱠᱮᱢᱨᱟᱴᱟᱜ ᱢᱟᱨᱮᱱᱟᱜ ᱠᱮᱢᱨᱟ ᱫᱚ ᱨᱤᱞ ᱫᱚ ᱤᱫᱤ ᱠᱟᱛᱮᱜ ᱯᱷᱤᱨ ᱫᱚᱠᱟᱱ ᱨᱮ ᱮᱢᱟᱜ ᱢᱮ ᱯᱷᱤᱨ ᱥᱟᱯᱷᱟᱭ ᱢᱮ ᱛᱚᱵᱮ ᱡᱟᱭᱦᱳᱠ ᱵᱚ ᱧᱮᱞᱮᱫ ᱛᱟᱦᱮᱱᱟ ᱟᱨ ᱱᱤᱛᱳᱜ ᱫᱚ ᱚᱱᱟᱜᱮ ᱦᱩᱭᱱᱟ ᱱᱤᱛᱳᱜ ᱫᱚ ᱛᱩᱨᱟᱹᱱᱛ ᱜᱮᱵᱚ ᱧᱮᱞ ᱧᱟᱢ ᱫᱟᱲᱮᱭᱟᱜ ᱠᱟᱱᱟ ᱚᱱᱟᱜᱮ ᱢᱟᱨᱮᱱᱟᱜ ᱟᱨ ᱰᱤᱡᱤᱴᱮᱞ ᱨᱮᱱᱟᱜ ᱫᱚ ᱯᱷᱟᱨᱟᱠ ᱢᱮᱱᱟᱜᱼᱟ